ᱯᱩᱥᱴᱤ ᱫᱚ ᱤᱧᱟᱹᱜ ᱴᱚᱴᱷᱟ ᱨᱮ ᱢᱤᱫᱴᱟᱝ ᱥᱟᱫᱷᱟᱨᱚᱱ ᱞᱮᱠᱟᱛᱮ ᱟᱸᱴ ᱫᱚ ᱠᱟᱱ ᱜᱮᱭᱟ ᱥᱟᱱᱟᱢ ᱦᱚᱲ ᱫᱚ ᱱᱚᱰᱮ ᱵᱷᱟᱹᱜᱤᱭᱟᱜ ᱡᱚᱢ ᱦᱚᱸ ᱵᱟᱠᱚ ᱧᱟᱢ ᱟ ᱡᱟᱦᱟᱸᱭᱟᱜ ᱯᱚᱭᱥᱟ ᱴᱟᱠᱟ ᱢᱮᱱᱟᱜᱼᱟ ᱩᱱᱠᱩ ᱫᱚ ᱵᱷᱟᱹᱜᱤ ᱵᱷᱟᱹᱜᱤ ᱡᱚᱢ ᱧᱩᱭᱟᱠᱚ ᱪᱤᱠᱟᱹᱛᱮ ᱩᱱᱠᱩ ᱫᱚ ᱵᱮᱥ ᱵᱮᱥ ᱡᱚᱢᱼᱧᱩ ᱠᱚ ᱠᱤᱨᱤᱧᱟ ᱟᱨ ᱠᱚ ᱡᱚᱢᱟ ᱟᱨ ᱦᱚᱲᱢᱚ ᱦᱚᱸ ᱵᱷᱟᱹᱜᱤ ᱛᱟᱠᱚ ᱛᱟᱦᱮᱱᱟ ᱟᱨ ᱨᱮᱸᱜᱮᱡ ᱦᱚᱲ ᱫᱚ ᱯᱚᱭᱥᱟ ᱴᱟᱠᱟ ᱵᱟᱝ ᱛᱮ ᱵᱮᱥ ᱵᱮᱥ ᱡᱚᱢ ᱧᱩ ᱦᱚᱸ ᱵᱟᱝᱠᱚ ᱡᱚᱢ ᱫᱟᱲᱮᱭᱟᱜᱼᱟ ᱫᱷᱟᱹᱨᱛᱤ ᱨᱮ ᱨᱮᱸᱜᱮᱡ ᱦᱚᱲ ᱫᱚ ᱡᱟᱹᱥᱛᱤ ᱜᱮ ᱢᱮᱱᱟᱜ ᱠᱚᱣᱟ ᱚᱱᱟᱛᱮ ᱤᱧ ᱫᱚ ᱥᱟᱱᱟᱢ ᱦᱚᱲ ᱵᱟᱹᱧ ᱥᱟᱨᱪᱟ ᱫᱟᱲᱮᱭᱟᱠᱚ ᱦᱚᱸ ᱢᱤᱫ ᱵᱟᱨ ᱦᱚᱲ ᱫᱚᱧ ᱥᱟᱨᱪᱟ ᱫᱟᱲᱮᱭᱟᱠᱚᱣᱟ ᱤᱧ ᱫᱚ ᱞᱟᱹᱭ ᱫᱟᱲᱮᱭᱟᱠᱚᱣᱟᱹᱧ ᱡᱮ ᱪᱮᱫ ᱠᱚ ᱵᱷᱟᱹᱜᱤ ᱵᱷᱟᱹᱜᱤ ᱡᱚᱢ ᱠᱟᱛᱮᱫ ᱯᱩᱥᱴᱤ ᱧᱟᱢᱚᱜᱼᱟ ᱤᱱᱟᱹᱜᱮ ᱟᱨ ᱱᱚᱣᱟ ᱫᱚ ᱥᱚᱨᱠᱟᱨ ᱜᱮ ᱯᱩᱥᱴᱤ ᱮᱢᱫᱟᱲᱮ ᱟᱠᱚᱣᱟᱭ